ᱞᱟᱹᱜᱤᱫᱼᱟ ᱫᱟᱲᱮ ᱰᱷᱮᱨ ᱞᱟᱹᱜᱤᱫ ᱜᱚᱲᱚ ᱧᱟᱢᱚᱜᱼᱟ ᱚᱱᱟ ᱵᱮᱭᱟᱢ ᱨᱮᱭᱟᱜ ᱧᱩᱛᱩᱢ ᱫᱚ ᱦᱩᱭᱩᱜ ᱠᱟᱱᱟ ᱰᱚᱱ ᱰᱚᱱ ᱫᱚ ᱥᱮᱛᱟᱜ ᱵᱟᱠᱷᱟᱱ ᱛᱟᱨᱟᱥᱤᱧ ᱠᱚ ᱠᱚᱨᱟᱣᱟ ᱯᱩᱭᱞᱩ ᱛᱮ ᱫᱚ ᱠᱚᱢ ᱠᱚᱢ ᱛᱮ ᱪᱮᱫᱟᱜ ᱥᱮ ᱞᱟᱝᱜᱟ ᱵᱩᱡᱷᱟᱹᱜᱼᱟ ᱛᱚ ᱠᱚᱢ ᱠᱚᱢ ᱛᱮ ᱡᱟᱹᱥᱛᱤ ᱤᱫᱤᱭᱟᱠᱚ ᱰᱚᱱ ᱠᱚᱨᱟᱣ ᱞᱮᱠᱷᱟᱱ ᱛᱤ ᱨᱮᱭᱟᱜ ᱠᱚᱲᱟᱢ ᱨᱮᱭᱟᱜ ᱠᱟᱴᱟ ᱨᱮᱭᱟᱜ ᱫᱟᱲᱮ ᱦᱩᱭᱩᱜᱼᱟ ᱟᱨ ᱦᱚᱲᱢᱚ ᱨᱮᱭᱟᱜ ᱦᱚᱸ ᱠᱟᱹᱢᱤᱭᱟᱭ